ᱟᱹᱥᱩᱞᱚᱜ ᱠᱟᱱ ᱪᱮᱬᱮ ᱠᱚ ᱢᱩᱫᱽᱨᱮ ᱢᱚᱭᱱᱟ ᱵᱚᱱᱟ ᱢᱤᱨᱩ ᱜᱩᱸᱰᱨᱤ ᱯᱚᱛᱟᱢ ᱢᱟᱨᱟᱜ ᱱᱩᱠᱩ ᱪᱮᱬᱮ ᱠᱚ ᱢᱮᱱᱟᱜ ᱠᱚᱣᱟ ᱱᱩᱠᱩ ᱠᱚ ᱟᱵᱚ ᱥᱟᱞᱟᱜ ᱢᱮᱥᱟ ᱠᱟᱛᱮᱫ ᱠᱚ ᱛᱟᱦᱮᱸ ᱫᱟᱲᱮᱭᱟᱜᱼᱟ ᱛᱚᱵᱮ ᱟᱠᱚᱣᱟᱜ ᱟᱲᱟᱝ ᱱᱤᱡᱮᱥᱥᱳ ᱵᱳᱭᱥᱤᱥᱴᱚ ᱫᱚ ᱵᱟᱝ ᱠᱚ ᱦᱤᱲᱤᱧᱟ ᱛᱚᱵᱮ ᱟᱵᱚ ᱥᱟᱞᱟᱜ ᱠᱚ ᱢᱮᱥᱟ ᱫᱟᱲᱮᱭᱟᱜᱼᱟ ᱢᱤᱨᱩ ᱪᱮᱬᱮ ᱠᱚ ᱨᱚᱲ ᱫᱟᱲᱮᱭᱟᱜᱼᱟ ᱵᱚᱱᱟ ᱪᱮᱬᱮ ᱠᱚ ᱨᱚᱲ ᱫᱟᱲᱮᱭᱟᱜᱼᱟ ᱢᱚᱭᱱᱟ ᱪᱮᱬᱮ ᱠᱚ ᱨᱚᱲ ᱫᱟᱲᱮᱭᱟᱜᱼᱟ ᱯᱚᱛᱟᱢ ᱜᱩᱸᱰᱨᱤ ᱫᱚ ᱵᱟᱝ ᱜᱮ ᱢᱟᱨᱟᱜ ᱦᱚᱸ ᱵᱟᱝ ᱜᱮ ᱛᱚᱵᱮ ᱠᱚᱛᱚᱠ ᱜᱩᱞᱟᱹ ᱪᱮᱬᱮ ᱫᱚᱠᱚ ᱨᱚᱝ ᱫᱟᱲᱮᱭᱟᱜᱼᱟ ᱨᱚᱲ ᱫᱟᱲᱮᱭᱟᱜᱼᱟ ᱡᱟᱦᱟᱸ ᱞᱮᱠᱟ ᱩᱱᱠᱩᱣᱟᱜ ᱰᱮᱨᱟ ᱠᱚ ᱟᱵᱚ ᱵᱚᱱ ᱵᱮᱱᱟᱣ ᱟᱠᱚᱣᱟ ᱠᱷᱟᱧᱪᱟ ᱠᱚ ᱛᱚᱵᱮ ᱩᱱᱠᱩ ᱢᱩᱫᱽᱨᱮ ᱯᱨᱟᱠᱤᱛᱤᱠ ᱯᱚᱨᱤᱵᱮᱥ ᱵᱟᱝ ᱧᱟᱢ ᱠᱷᱟᱹᱛᱤᱨ ᱛᱮ ᱵᱟᱹᱰ ᱵᱟᱲᱦᱟᱣ ᱞᱮᱠᱟᱱᱟᱜ ᱱᱟᱝ ᱡᱟᱭᱜᱟ ᱫᱚ ᱵᱟᱹᱱᱩᱜ ᱟᱱᱟ ᱪᱮᱫᱟᱜ ᱚᱱᱟ ᱯᱚᱨᱤᱵᱮᱥ ᱵᱟᱝᱼᱠᱚ ᱧᱟᱢᱟ ᱛᱚᱵᱮ ᱢᱤᱫᱴᱟᱝ ᱢᱮᱱᱟᱜ ᱠᱚᱣᱟ ᱱᱟᱝ ᱡᱟᱦᱟᱸᱭ ᱫᱚᱵᱚᱱ ᱢᱮᱛᱟᱠᱚ ᱠᱟᱱᱟ ᱱᱟᱝ ᱯᱟᱭᱨᱟ ᱱᱩᱠᱩ ᱫᱚ ᱟᱠᱚ ᱵᱟᱹᱰ ᱵᱟᱲᱦᱟᱣ ᱞᱮᱠᱟᱱᱟᱜ ᱡᱟᱭᱜᱟ ᱵᱚᱱ ᱮᱢ ᱫᱟᱲᱮᱭᱟᱠᱚ ᱠᱟᱱᱟ ᱟᱨ ᱟᱵᱚᱣᱟᱜ ᱟᱣᱛᱟ ᱨᱮᱠᱚ ᱛᱟᱦᱮᱱ ᱠᱟᱱᱟ ᱱᱚᱝᱠᱟ ᱟᱨ ᱵᱟᱝᱠᱷᱟᱱ ᱫᱚ ᱮᱴᱟᱜ ᱠᱚᱫᱚ ᱠᱚᱛᱚᱜ ᱜᱩᱞᱟᱹ ᱵᱤᱥᱮᱥ ᱵᱤᱥᱮᱥ ᱠᱷᱮᱛᱨᱮ ᱨᱮᱵᱚᱱ ᱵᱮᱵᱚᱦᱟᱨᱮᱫ ᱠᱚᱣᱟ ᱡᱮᱢᱚᱱ ᱜᱩᱸᱰᱨᱤ ᱜᱩᱸᱰᱨᱤ ᱫᱚ ᱥᱤᱠᱟᱹᱨᱤᱭᱟᱹ ᱯᱚᱛᱟᱢ ᱦᱚᱸ ᱥᱤᱠᱟᱹᱨᱤᱭᱟᱹ ᱥᱮ ᱥᱮᱫᱽᱨᱟ ᱞᱮᱠᱟ ᱛᱮᱵᱚᱱ ᱵᱮᱵᱚᱦᱟᱨᱮᱫ ᱠᱚᱣᱟ ᱵᱩᱜᱤ ᱨᱮᱫᱚ ᱨᱟᱹᱥᱠᱟᱹ ᱡᱚᱝ ᱞᱟᱹᱜᱤᱫ ᱛᱮᱫᱚ ᱢᱤᱨᱩ ᱪᱮᱬᱮ ᱢᱤᱨᱩ ᱟᱲᱟᱝ ᱨᱚᱲ ᱜᱟᱱᱚᱜᱼᱟ ᱢᱚᱭᱱᱟ ᱪᱮᱬᱮ ᱪᱮᱨᱮᱡ ᱜᱟᱱᱚᱜᱼᱟ ᱵᱚᱱᱟ ᱪᱮᱬᱮ ᱪᱮᱨᱮᱡ ᱜᱟᱱᱚᱜᱼᱟ ᱟᱵᱚ ᱥᱟᱞᱟᱜ ᱟᱵᱚ ᱞᱮᱠᱟ ᱠᱚ ᱨᱚᱲ ᱫᱟᱲᱮᱭᱟᱜᱼᱟ ᱡᱩᱫᱤ ᱚᱱᱠᱟᱱᱟᱜ ᱛᱟᱹᱞᱤᱢ ᱥᱮ ᱥᱤᱠᱷᱟᱹᱱᱟᱹᱛ ᱵᱚᱱ ᱮᱢ ᱫᱟᱲᱮᱭᱟᱠᱚᱣᱟ